ᱜᱮᱞ ᱥᱮᱨᱢᱟ ᱵᱷᱤᱛᱤᱨ ᱛᱮ ᱵᱟᱸᱠᱩᱲᱟ ᱦᱚᱱᱚᱛᱚ ᱫᱚ ᱟᱭᱢᱟ ᱜᱮ ᱵᱚᱫᱚᱞ ᱟᱠᱟᱱᱟ ᱠᱟᱹᱣᱰᱤ ᱟᱹᱨᱤ ᱛᱮ ᱵᱚᱞᱚ ᱵᱩᱱᱟᱹᱭᱟᱹᱫ ᱜᱚᱲᱦᱚᱱ ᱛᱮ ᱥᱮ ᱜᱤᱨᱟᱹ ᱵᱟᱹᱥᱤ ᱛᱮ ᱥᱮ ᱥᱟᱶᱛᱟ ᱟᱹᱨᱤ ᱛᱮ ᱠᱤᱪᱷᱩᱱᱟ ᱠᱤᱪᱷᱩ ᱫᱚ ᱵᱚᱫᱚᱞ ᱟᱠᱟᱱ ᱜᱮᱭᱟ ᱢᱩᱴᱷᱟᱹᱱ ᱜᱚᱲᱦᱚᱱ ᱛᱮ ᱡᱟᱦᱟᱸ ᱵᱚᱫᱚᱞ ᱟᱠᱟᱱ ᱫᱚ ᱞᱟᱦᱟᱛᱮ ᱱᱚᱜᱚᱨ ᱠᱚᱨᱮ ᱯᱟᱠᱟ ᱚᱲᱟᱜ ᱠᱚ ᱩᱱᱟᱜ ᱵᱟᱝ ᱛᱟᱦᱮᱸ ᱠᱟᱱᱟ ᱱᱮᱛᱟᱨ ᱫᱚ ᱟᱭᱢᱟ ᱜᱮ ᱯᱟᱠᱟ ᱚᱲᱟᱜ ᱠᱚᱫᱚ ᱠᱚ ᱵᱮᱱᱟᱣ ᱟᱠᱟᱫᱟ ᱨᱟᱥᱛᱟ ᱜᱷᱟᱴ ᱠᱚᱦᱚᱸ ᱯᱟᱠᱟ ᱵᱟᱝ ᱛᱟᱦᱮᱸ ᱠᱟᱱᱟ ᱱᱮᱛᱟᱨ ᱨᱟᱥᱛᱟ ᱜᱷᱟᱴ ᱠᱚᱦᱚᱸ ᱠᱚ ᱯᱟᱠᱟ ᱟᱠᱟᱫᱟ ᱩᱞᱤ ᱜᱩᱞᱤ ᱠᱚ ᱨᱟᱥᱛᱟ ᱠᱚᱦᱚᱸ ᱠᱚ ᱰᱷᱟᱹᱞᱟᱹᱭ ᱟᱠᱟᱫᱟ ᱵᱟᱡᱟᱨ ᱫᱟᱱᱤ ᱦᱚᱸ ᱫᱚᱢᱮ ᱠᱚ ᱵᱟᱹᱭᱥᱟᱹᱣ ᱟᱠᱟᱫᱟ ᱟᱨ ᱠᱟᱹᱣᱰᱤ ᱟᱹᱨᱤ ᱛᱮ ᱠᱚ ᱡᱟᱦᱟᱸ ᱠᱮᱴᱮᱡ ᱟᱠᱟᱱᱟ ᱚᱱᱟ ᱫᱚ ᱴᱩᱨᱤᱥ ᱥᱯᱚᱴ ᱵᱟᱞᱤ ᱠᱷᱟᱫᱟᱱ ᱥᱮ ᱢᱤᱥᱛᱨᱤ ᱠᱟᱹᱢᱤ ᱠᱚᱛᱮ ᱱᱤᱭᱟᱹ ᱠᱚ ᱟᱛᱮᱫ ᱛᱮᱫ ᱜᱮ ᱠᱟᱹᱣᱰᱤ ᱟᱹᱨᱤ ᱫᱚ ᱠᱮᱴᱮᱡ ᱟᱠᱟᱱᱟ ᱥᱟᱶᱛᱟ ᱟᱹᱨᱤ ᱨᱮᱦᱚᱸ ᱞᱟᱦᱟ ᱛᱮᱫᱚ ᱚᱞᱚᱜ ᱯᱟᱲᱦᱟᱣ ᱦᱚᱲ ᱟᱹᱰᱤ ᱠᱚᱢ ᱠᱚ ᱛᱟᱦᱮᱸ ᱠᱟᱱᱟ ᱱᱮᱛᱟᱨ ᱫᱚ ᱟᱹᱰᱤ ᱟᱭᱢᱟ ᱜᱮᱠᱚ ᱦᱩᱭ ᱟᱠᱟᱱᱟ